ᱦᱮᱸ ᱤᱧᱫᱚ ᱡᱟᱦᱟᱸᱭᱟᱜ ᱥᱮᱨᱮᱧ ᱤᱧ ᱟᱸᱡᱚᱢ ᱟᱠᱟᱫᱟᱹᱧ ᱥᱮᱧ ᱠᱩᱥᱤᱭᱟᱜ ᱩᱱᱤ ᱫᱚᱭ ᱦᱩᱭᱩᱜ ᱠᱟᱱᱟ ᱠᱚᱞᱯᱚᱱᱟ ᱦᱟᱸᱥᱫᱟ ᱡᱚᱛᱚ ᱨᱚᱠᱚᱢ ᱜᱮᱭ ᱥᱮᱨᱮᱧᱟ ᱵᱟᱦᱟ ᱥᱮᱨᱮᱧᱟ ᱢᱟᱜ ᱢᱚᱬᱮ ᱥᱮᱨᱮᱧᱟ ᱠᱟᱨᱟᱢᱮ ᱥᱮᱨᱮᱧᱟ ᱯᱟᱛᱟᱭ ᱥᱮᱨᱮᱧᱟ ᱫᱚᱝᱮ ᱥᱮᱨᱮᱧᱟ ᱚᱱᱟᱛᱮ ᱤᱧᱫᱚ ᱠᱚᱞᱯᱚᱱᱟ ᱦᱟᱸᱥᱫᱟ ᱟᱜ ᱥᱮᱨᱮᱧ ᱜᱮ ᱟᱹᱰᱤ ᱢᱚᱸᱡᱤᱧ ᱟᱸᱡᱚᱢ ᱛᱟᱭᱟ ᱥᱮᱧ ᱠᱩᱥᱤᱭᱟᱜᱼᱟ